ᱟᱞᱮ ᱟᱛᱩ ᱨᱮᱱᱟᱜ ᱮᱱᱮᱡ ᱥᱮᱨᱮᱧ ᱫᱚ ᱡᱮᱢᱚᱱ ᱵᱟᱦᱟ ᱨᱮᱫᱚ ᱟᱞᱮ ᱠᱩᱲᱤ ᱦᱚᱯᱚᱱ ᱫᱚᱞᱮ ᱮᱱᱮᱡᱼᱟ ᱵᱟᱦᱟᱞᱮ ᱮᱱᱮᱡᱼᱟ ᱟᱨ ᱠᱚᱲᱟ ᱦᱚᱯᱚᱱ ᱫᱚ ᱛᱩᱢᱫᱟᱜ ᱴᱟᱢᱟᱠ ᱠᱚ ᱨᱩᱭᱟ ᱮᱦᱚᱵ ᱨᱮᱫᱚᱠᱚ ᱵᱚᱸᱜᱟ ᱵᱩᱨᱩᱭᱟ ᱤᱱᱟᱹᱛᱮ ᱟᱞᱮ ᱚᱲᱟᱜ ᱫᱚᱞᱮ ᱥᱚᱦᱚᱡᱚᱜᱼᱟ ᱥᱳᱢᱳᱭ ᱦᱩᱭᱞᱮᱱ ᱠᱷᱟᱱ ᱟᱹᱛᱩ ᱦᱚᱲᱠᱚ ᱦᱚᱦᱚ ᱞᱮᱠᱷᱟᱱ ᱠᱩᱲᱤ ᱦᱚᱯᱚᱱᱞᱮ ᱚᱰᱚᱠᱚᱜ ᱛᱮᱞᱮ ᱮᱱᱮᱡ ᱞᱮ ᱥᱟᱵᱚᱜᱼᱟ ᱟᱨ ᱵᱟᱵᱟ ᱦᱚᱲ ᱫᱚᱠᱚ ᱨᱩᱭᱟ ᱚᱱᱠᱟᱜᱮ ᱥᱚᱦᱨᱟᱭ ᱨᱮᱦᱚᱸ ᱠᱚᱲᱟ ᱦᱚᱯᱚᱱ ᱫᱚ ᱰᱟᱱᱴᱟ ᱠᱚ ᱮᱱᱮᱡᱼᱟ ᱟᱨ ᱟᱞᱮᱦᱚᱸ ᱞᱟᱜᱽᱲᱮ ᱞᱮ ᱮᱱᱮᱡᱼᱟ ᱟᱨ ᱪᱮᱛᱟᱱ ᱠᱩᱞᱦᱤ ᱞᱟᱛᱟᱨ ᱠᱩᱞᱦᱤᱞᱮ ᱫᱟᱬᱟᱭᱟ ᱠᱚᱲᱟ ᱦᱚᱯᱚᱱ ᱫᱚᱠᱚ ᱰᱷᱤᱸᱜᱟᱹᱱᱟ ᱟᱨ ᱟᱞᱮ ᱠᱩᱲᱤ ᱦᱚᱯᱚᱱ ᱦᱚᱸ ᱥᱟᱶ ᱥᱟᱶ ᱛᱮᱞᱮ ᱡᱟᱡᱽᱞᱮᱭᱟ ᱟᱨ ᱮᱱᱮᱡ ᱟᱞᱮ ᱥᱮᱨᱮᱧᱟᱞᱮ ᱟᱨ ᱡᱟᱦᱟᱸ ᱞᱮᱠᱟ ᱟᱞᱮ ᱟᱹᱛᱩ ᱠᱚᱨᱮ ᱵᱟᱦᱩ ᱠᱚᱠᱚ ᱟᱹᱜᱩ ᱞᱮᱠᱚ ᱠᱷᱟᱱ ᱫᱚᱝ ᱞᱮ ᱮᱱᱮᱡᱼᱟ ᱫᱚᱝ ᱞᱮ ᱥᱮᱨᱮᱧᱟ ᱠᱩᱲᱤ ᱦᱚᱯᱚᱱ ᱫᱚᱞᱮ ᱮᱱᱮᱡᱼᱟ ᱠᱚᱲᱟ ᱦᱚᱯᱚᱱ ᱫᱚᱠᱚ ᱥᱚᱜᱚᱭᱟ ᱛᱩᱢᱫᱟᱜ ᱴᱟᱢᱟᱠ ᱠᱚ ᱨᱩᱭᱟ